ᱦᱮᱞᱳ ᱤᱧ ᱢᱤᱫᱴᱮᱡ ᱠᱟᱥᱴᱚᱢᱟᱨ ᱤᱧ ᱞᱟᱹᱭᱮᱜᱼᱟ ᱟᱯᱮᱭᱟᱜ ᱮᱯ ᱠᱷᱚᱱᱟᱜ ᱢᱤᱫᱴᱮᱱ ᱥᱟᱹᱲᱤ ᱚᱰᱟᱨᱤᱧ ᱢᱮᱱᱫᱟ ᱚᱱᱟᱨᱮ ᱪᱮᱫ ᱞᱮᱠᱟ ᱰᱤᱥᱠᱟᱣᱩᱱᱴ ᱠᱚ ᱧᱟᱢᱚᱜᱼᱟ ᱟᱸᱡᱚᱢ ᱠᱟᱹᱫᱟᱹᱧ ᱮᱴᱟᱜ ᱮᱴᱟᱜ ᱮᱯᱥ ᱨᱮᱦᱚᱸ ᱚᱱᱠᱟᱜᱮ ᱰᱤᱥᱠᱟᱣᱩᱱᱴ ᱠᱚ ᱠᱩᱯᱚᱱ ᱧᱟᱢᱚᱜ ᱠᱟᱱᱟ ᱱᱟᱯᱟᱭ ᱰᱤᱥᱠᱟᱣᱩᱱᱴ ᱧᱟᱢᱚᱜ ᱠᱟᱱᱟ ᱛᱚ ᱪᱮᱫ ᱞᱮᱠᱟ ᱰᱤᱥᱠᱟᱣᱩᱱᱴ ᱧᱟᱢᱚᱜ ᱠᱟᱱᱟ ᱚᱱᱟ ᱞᱟᱹᱭᱟᱹᱧ ᱯᱮ ᱚᱱᱟ ᱦᱤᱥᱟᱹᱵ ᱛᱮ ᱤᱧᱦᱚᱸ ᱚᱰᱟᱨᱟᱹᱧ ᱰᱤᱥᱠᱟᱣᱩᱱᱴ ᱧᱟᱢ ᱞᱮᱱᱠᱷᱟᱡ ᱢᱟᱱᱮ ᱟᱹᱰᱤᱜᱮ ᱵᱷᱟᱞᱚ ᱦᱩᱭᱩᱜᱼᱟ ᱧᱟᱢ ᱠᱟᱫᱟᱠᱚ ᱞᱟᱹᱭ ᱫᱟᱠᱚ ᱛᱚ ᱚᱱᱟ ᱚᱱᱟᱜᱮ ᱤᱧᱦᱚᱸ ᱦᱚᱸ ᱚᱰᱟᱨᱤᱧ ᱞᱟᱹᱭᱟᱹᱧ ᱯᱮ ᱟᱨ ᱩᱥᱟᱹᱨᱟ ᱢᱟᱪᱷᱟᱛᱮ ᱞᱟᱹᱭᱟᱹᱧ ᱯᱮ ᱦᱟᱸᱜ ᱤᱧ ᱦᱚᱸᱧ ᱚᱰᱟᱨᱟ ᱛᱚ